ᱚᱦᱚᱜ ᱦᱟᱹᱥᱩ ᱪᱟᱵᱟ ᱞᱟᱹᱜᱤᱫ ᱛᱮ ᱪᱩᱞᱦᱟᱹ ᱨᱮ ᱥᱮᱸᱜᱮᱞ ᱡᱩᱞ ᱠᱟᱛᱮ ᱪᱮᱞᱟᱝ ᱨᱮ ᱵᱮᱨᱮᱞ ᱛᱩᱲᱤ ᱥᱩᱱᱩᱢ ᱞᱚᱞᱚ ᱦᱩᱭᱩᱜᱼᱟ ᱨᱚᱥᱩᱱ ᱜᱮᱡᱮᱨ ᱠᱟᱛᱮ ᱥᱩᱱᱩᱢ ᱨᱮ ᱢᱮᱥᱟᱭ ᱦᱩᱭᱩᱜᱼᱟ ᱟᱨ ᱢᱮᱥᱟ ᱠᱟᱛᱮ ᱢᱤᱫ ᱜᱷᱟᱹᱲᱤᱡ ᱦᱮᱰᱮᱡ ᱦᱩᱭᱩᱜᱼᱟ ᱟᱨ ᱦᱮᱰᱮᱡ ᱞᱮᱱ ᱠᱷᱟᱱ ᱜᱮ ᱟᱹᱬᱜᱚ ᱠᱟᱛᱮ ᱩᱨᱜᱩᱢ ᱩᱨᱜᱩᱢ ᱞᱚᱞᱚ ᱡᱚᱠᱷᱚᱱ ᱛᱟᱦᱮᱱᱟ ᱩᱱ ᱦᱚᱴᱚᱜ ᱨᱮ ᱢᱟᱹᱞᱤᱥ ᱦᱩᱭᱩᱜᱼᱟ ᱢᱟᱹᱞᱤᱥ ᱞᱮᱠᱷᱟᱱ ᱜᱮ ᱵᱟᱹᱭ ᱵᱟᱹᱭ ᱛᱮ ᱦᱚᱴᱚᱜ ᱦᱟᱹᱥᱩ ᱪᱟᱵᱟᱜᱼᱟ